ᱦᱮᱸ ᱜᱚᱢᱠᱮ ᱢᱮᱱᱫᱟᱹᱧ ᱤᱭᱚᱢ ᱞᱟᱹᱭᱠᱟᱱ ᱛᱟᱦᱮᱱᱟ ᱠᱚᱢᱯᱤᱭᱩᱴᱟᱨ ᱴᱮᱠᱱᱤᱥᱤᱭᱮᱱ ᱚᱸᱻ ᱟᱹᱞᱤᱧ ᱫᱚ ᱱᱚᱜᱼᱚᱭ ᱢᱟᱱᱠᱚᱨ ᱯᱟᱥᱮ ᱡᱮᱴᱟ ᱢᱳᱞ ᱰᱟᱸᱜᱟ ᱟᱛᱳ ᱢᱮᱱᱟᱜᱠᱟᱜ ᱚᱸᱰᱮ ᱠᱷᱚᱱᱟᱜ ᱞᱩᱠᱷᱩ ᱥᱚᱨᱮᱱᱤᱧ ᱞᱟᱹᱭᱮᱫᱚ ᱠᱟᱱ ᱛᱟᱦᱮᱱᱟ ᱢᱮᱱ ᱫᱮᱞᱤᱧ ᱟᱵᱮᱱᱟᱜ ᱚᱸᱰᱮ ᱫᱚᱠᱟᱱ ᱠᱚᱱᱟᱜ ᱠᱚᱫᱤᱱ ᱠᱚᱫᱤᱱ ᱵᱚᱞᱛᱮ ᱯᱨᱟᱭ ᱫᱩ ᱛᱤᱱ ᱢᱟᱥ ᱦᱩᱭᱩᱜ ᱠᱟᱱᱟ ᱢᱤᱫᱴᱮᱱ ᱱᱟᱣᱟ ᱤᱭᱟᱹ ᱞᱤᱧ ᱦᱟᱛᱟᱣ ᱤᱫᱤ ᱞᱮᱫᱟ ᱞᱮᱯᱴᱚᱯ ᱱᱚᱣᱟ ᱤᱭᱟᱹ ᱠᱟᱱᱟ ᱮᱭᱤᱪ ᱯᱤ ᱦᱮᱸ ᱟᱫᱚ ᱱᱤᱭᱟᱹ ᱟᱹᱰᱤ ᱯᱨᱚᱵᱞᱮᱢ ᱛᱤᱝᱜᱩ ᱠᱟᱱ ᱛᱤᱦᱤᱧ ᱜᱟᱯᱟ ᱟᱞᱤᱧ ᱯᱟᱞᱮ ᱤᱥᱴᱩᱰᱮᱱᱴ ᱠᱟᱱᱟ ᱠᱚᱢᱯᱤᱴᱟᱨ ᱜᱮᱞᱤᱧ ᱤᱭᱟᱹ ᱵᱟᱲᱟᱭᱟ ᱚᱱᱟᱨᱮ ᱟᱭᱢᱟ ᱨᱚᱠᱚᱢ ᱠᱟᱹᱢᱤ ᱢᱮᱱᱟᱜ ᱛᱟᱞᱤᱧᱟ ᱦᱮᱸ ᱟᱫᱚ ᱚᱱᱟ ᱯᱨᱚᱵᱞᱮᱢ ᱵᱚᱞᱛᱮ ᱛᱮᱦᱮᱧ ᱜᱟᱯᱟ ᱟᱹᱰᱤ ᱟᱸᱴ ᱞᱚᱞᱚᱜ ᱠᱟᱱᱟ ᱟᱨ ᱚᱱᱟ ᱪᱷᱟ ᱩᱱᱢᱟ ᱟᱹᱰᱤ ᱥᱞᱳ ᱥᱮᱱᱚᱜ ᱠᱟᱱᱟ ᱟᱫᱚ ᱚᱱᱟᱜᱤ ᱵᱟᱵᱤᱱ ᱵᱤᱱ ᱞᱟᱹᱭᱠᱮᱛᱮ ᱵᱤᱱ ᱵᱟᱵᱤᱱ ᱴᱷᱤᱠ ᱠᱟᱛᱤᱞᱤᱧᱟᱹ ᱥᱮ ᱟᱵᱤᱱ ᱴᱷᱮᱱ ᱤᱫᱤ ᱦᱩᱭᱩᱜᱼᱟ ᱚᱱᱟᱛᱚ ᱟᱞᱤᱧᱫᱚ ᱛᱷᱚᱲᱟ ᱟᱹᱰᱤ ᱮᱴᱠᱮᱴᱚᱬᱮ ᱜᱮᱞᱤᱧ ᱵᱩᱡᱷᱟᱹᱣᱫᱟ ᱛᱟᱦᱮᱞᱮ ᱟᱞᱤᱧ ᱜᱮᱞᱤᱧ ᱤᱫᱤᱭᱟ ᱦᱟᱸᱜ ᱵᱮᱥᱴᱷᱤᱠ ᱜᱮᱞᱤᱧ ᱤᱫᱤᱭᱟ ᱦᱟᱸᱜ ᱟᱪᱷᱟ ᱟᱪᱷᱟ ᱟᱪᱷᱟ ᱟᱪᱷᱟ

ᱟᱪᱪᱷᱟ ᱴᱷᱤᱠ ᱜᱮᱭᱟ ᱟᱵᱮᱱ ᱡᱩᱫᱤ ᱵᱟᱵᱮᱱ ᱚᱯᱥᱚᱨᱚᱜ ᱠᱟᱱ ᱠᱷᱟᱡ ᱫᱚ ᱴᱷᱤᱠ ᱜᱮᱭᱟ ᱛᱟᱦᱚᱞᱮ ᱵᱟᱨᱥᱤᱧ ᱯᱚᱨᱮ ᱦᱟᱸᱜ ᱞᱤᱧ ᱤᱫᱤᱭᱟ

ᱟᱪᱷᱟ ᱟᱪᱷᱟ ᱴᱷᱤᱠ ᱴᱷᱤᱠ ᱴᱷᱤᱠ ᱦᱮᱸ ᱦᱮᱸ ᱞᱚᱞᱚᱜ ᱠᱟᱱᱟ ᱟᱹᱰᱤ ᱥᱞᱳᱜ ᱠᱟᱱᱟ ᱟᱨᱠᱤ ᱟᱪᱷᱟ ᱟᱪᱷᱟ

ᱚᱸᱻ ᱟᱪᱷᱟ ᱟᱪᱷᱟ ᱦᱮᱸ ᱦᱮᱸ ᱟᱪᱷᱟ ᱟᱪᱷᱟ ᱴᱷᱤᱠ ᱜᱮᱭᱟ ᱟᱞᱤᱧ ᱥᱚᱢᱵᱟᱨ ᱞᱤᱧ ᱪᱟᱞᱟᱜ ᱠᱟᱱᱟ ᱛᱟᱦᱚᱞᱮ ᱚᱱᱟ ᱞᱮᱯᱴᱚᱯ ᱞᱤᱧ ᱤᱫᱤᱭᱟ ᱚᱱᱟ ᱪᱟᱨᱡᱟᱨ ᱡᱟᱦᱟᱸ ᱵᱮᱱ ᱞᱟᱹᱭᱠᱟᱜ ᱚᱱᱟᱦᱚᱸᱞᱤᱧ ᱤᱫᱤ ᱛᱚᱨᱟᱭᱫᱟ ᱦᱟᱸᱜ ᱟᱞᱤᱧᱫᱚ ᱱᱚᱣᱟ ᱢᱟᱱᱚ ᱢᱟᱱᱠᱚᱨ ᱨᱮᱱᱟᱜ ᱠᱚᱞᱮᱡᱽ ᱨᱮᱜᱮ ᱦᱮᱸ ᱥᱮᱠᱮᱱᱰ ᱤᱭᱟᱨ

ᱟᱹᱞᱤᱧ ᱫᱚ ᱚᱱᱛᱮ ᱠᱤᱝᱵᱟ ᱥᱟᱱᱰᱮ ᱠᱷᱟᱱ ᱟᱞᱤᱧ ᱧᱮᱞᱜᱮᱭᱟ ᱥᱚᱢᱵᱟᱨᱞᱮ ᱟᱯᱮᱯᱮ ᱞᱮᱜ ᱠᱟᱱ ᱛᱟᱦᱮᱱᱟ ᱠᱚᱞᱮᱡᱽ ᱪᱟᱵᱟ ᱵᱟᱲᱟ ᱠᱟᱛᱮ ᱟᱞᱤᱧ ᱛᱟᱵᱚᱜᱼᱟ ᱦᱟᱸᱜ ᱚᱱᱟ ᱪᱟᱨᱡᱟᱨᱞᱤᱧ ᱟᱹᱜᱩ ᱛᱚᱨᱟᱭᱟ ᱚᱨ ᱞᱮᱯᱴᱚᱯ ᱞᱤᱧ ᱤᱫᱤᱭᱟ ᱦᱟᱸᱜ ᱟᱪᱷᱟ ᱟᱪᱷᱟ ᱴᱷᱤᱠ ᱴᱷᱤᱠ ᱟᱪᱷᱟ ᱟᱪᱷᱟ ᱦᱮᱸ ᱦᱮᱸ ᱦᱮᱸ ᱦᱮᱸ ᱴᱷᱤᱠ ᱴᱷᱤᱠ ᱟᱪᱷᱟ ᱴᱷᱤᱠ ᱜᱮᱭᱟ ᱚᱱᱟᱛᱚ ᱞᱟᱜᱟᱣ ᱠᱷᱟᱱ ᱮᱢ ᱢᱟ ᱦᱩᱭᱩᱜᱼᱟ ᱦᱮᱸ ᱦᱮᱸ ᱚᱱᱟᱫᱚ ᱟᱵᱮᱱ ᱚᱱᱟᱫᱚ ᱟᱵᱮᱱ ᱜᱮᱵᱤᱱ ᱞᱟᱹᱭ ᱫᱟᱲᱮᱭᱟᱜᱼᱟ ᱦᱟᱸᱜ ᱪᱮᱫ ᱪᱮᱠᱟᱣ ᱠᱟᱱᱟ ᱢᱮᱱᱛᱮ ᱦᱟᱸᱜ ᱴᱷᱤᱠ ᱴᱷᱤᱠ ᱜᱮᱭᱟ ᱛᱟᱦᱚᱞᱮ ᱤᱧ ᱛᱟᱦᱚᱞᱮ ᱥᱚᱢᱵᱟᱨ ᱞᱤᱧ ᱪᱟᱞᱟᱜ ᱠᱟᱱᱟ ᱴᱷᱤᱠ ᱜᱮᱭᱟ ᱛᱟᱦᱚᱞᱮ ᱢᱟ ᱱᱚᱝᱠᱟᱜᱮ ᱫᱚᱦᱚᱭᱫᱟᱞᱤᱧ